ᱟᱞᱮ ᱱᱚᱶᱟ ᱵᱤᱨᱵᱷᱩᱢ ᱨᱮᱫᱚ ᱟᱰᱤ ᱟᱸᱴ ᱪᱟᱥ ᱡᱚᱢᱤ ᱠᱚ ᱟᱠᱷᱨᱤᱧ ᱮᱫᱟ ᱪᱮᱫᱟᱜ ᱥᱮ ᱟᱰᱤ ᱟᱸᱴ ᱫᱟᱢ ᱠᱚ ᱧᱟᱢᱮᱫ ᱛᱮ ᱫᱟᱢ ᱠᱚ ᱧᱮᱞ ᱮᱫᱟ ᱠᱤᱱᱛᱩ ᱯᱚᱨᱮ ᱫᱚ ᱵᱟᱠᱚ ᱪᱤᱱᱛᱟᱹ ᱮᱫᱟ ᱡᱮ ᱪᱮᱫ ᱞᱮ ᱡᱚᱢᱟ ᱢᱮᱱᱛᱮ ᱡᱷᱚᱛᱚ ᱜᱮ ᱥᱚᱦᱚᱨ ᱪᱟᱵᱟᱜ ᱠᱟᱱᱟ ᱠᱤᱱᱛᱩ ᱨᱮᱸᱜᱮᱡ ᱦᱚᱲ ᱫᱚ ᱟᱵᱚ ᱫᱚ ᱪᱟᱥ ᱪᱷᱟᱲᱟ ᱫᱚ ᱵᱟᱵᱚ ᱡᱚᱢ ᱫᱟᱲᱮᱭᱟᱜᱼᱟ ᱠᱤᱨᱤᱧ ᱠᱟᱛᱮᱫ ᱫᱚ ᱟᱨ ᱛᱮᱹᱦᱮᱹᱧ ᱜᱟᱯᱟ ᱜᱤᱫᱽᱨᱟᱹ ᱠᱚᱦᱚᱸ ᱟᱰᱤ ᱟᱸᱴ ᱫᱚ ᱪᱟᱥ ᱞᱟᱜᱤᱫ ᱫᱚ ᱵᱟᱠᱚ ᱞᱟᱜᱤᱫᱚᱜ ᱠᱟᱱᱟ ᱚᱱᱟᱛᱮ ᱢᱟᱱᱮ ᱟᱨ ᱵᱟᱠᱚ ᱜᱚᱨᱚᱡᱟᱟᱜ ᱠᱟᱱᱟ ᱠᱷᱮᱛ ᱦᱟᱥᱟ ᱠᱚᱦᱚᱸ ᱚᱱᱟᱛᱮᱠᱚ ᱟᱠᱷᱨᱤᱧ ᱪᱟᱵᱟ ᱮᱫᱟ ᱟᱨ ᱢᱟᱱᱮ ᱛᱟᱭᱚᱢ ᱛᱮ ᱪᱮᱫ ᱦᱳᱭᱳᱜᱼᱟ ᱪᱮᱫ ᱵᱟᱝ ᱦᱳᱭᱳᱜᱼᱟ ᱚᱱᱟ ᱫᱚ ᱵᱟᱠᱚ ᱧᱮᱞ ᱞᱟᱜᱤᱫᱚᱜ ᱠᱟᱱᱟ ᱛᱮᱹᱦᱮᱹᱧ ᱜᱟᱯᱟ ᱨᱮᱜᱮ ᱥᱟᱱᱟᱢ ᱠᱚ ᱟᱠᱷᱨᱤᱧ ᱪᱟᱵᱟ ᱮᱫᱟ